ᱟᱞᱮ ᱟᱛᱳ ᱥᱩᱨ ᱨᱮ ᱢᱤᱫᱴᱮᱡ ᱥᱟᱵᱢᱟᱨᱥᱟᱞ ᱵᱟᱛᱟᱱ ᱨᱮᱭᱟᱜ ᱥᱩᱵᱤᱛᱟ ᱢᱮᱱᱟᱜᱼᱟ ᱛᱚ ᱚᱱᱟ ᱥᱟᱵ ᱢᱟᱨᱥᱟᱞ ᱛᱮ ᱚᱸᱰᱮ ᱢᱚᱴᱟᱢᱚᱴᱤ ᱵᱷᱟᱜᱮᱜᱮ ᱪᱟᱥᱫᱚ ᱦᱩᱭᱩᱜ ᱠᱟᱱᱟ ᱛᱚ ᱵᱚᱨᱥᱟ ᱥᱩᱢᱟᱹᱭ ᱨᱮ ᱵᱚᱨᱥᱟ ᱦᱳᱲᱳ ᱠᱷᱚᱨᱟ ᱥᱩᱢᱟᱹᱭ ᱨᱮ ᱠᱷᱚᱨᱟ ᱦᱳᱲᱳᱜᱼᱟ ᱟᱨ ᱡᱚᱫᱤ ᱠᱷᱚᱨᱟ ᱦᱳᱲᱳ ᱵᱟᱢ ᱨᱚᱦᱚᱭᱟ ᱛᱟᱦᱚᱞᱮ ᱥᱚᱨᱥᱮ ᱟᱞᱩ ᱯᱮᱸᱭᱟᱡᱽ ᱫᱟᱹᱞ ᱵᱤᱵᱷᱤᱱ ᱨᱚᱠᱚᱢᱟᱜ ᱫᱟᱹᱞ ᱛᱤᱞᱢᱤᱧ ᱚᱱᱟᱠᱩ ᱪᱟᱥᱦᱚᱸ ᱜᱟᱱᱚᱜ ᱠᱟᱱᱟ ᱚᱱᱟ ᱟᱞᱮ ᱮᱞᱟᱠᱟ ᱨᱮᱱᱟᱜ ᱵᱟᱛᱟᱱ ᱥᱩᱵᱤᱫᱟ ᱢᱮᱱᱟᱜ ᱛᱮ